ᱦᱮᱞᱳ ᱰᱚᱠᱴᱚᱨ ᱵᱤᱱ ᱞᱟᱹᱭᱮᱜᱼᱟ ᱚ ᱟᱞᱤᱧ ᱫᱚ ᱞᱟᱹᱭᱮᱜᱼᱟ ᱞᱤᱧ ᱵᱟᱸᱠᱩᱲᱟ ᱦᱚᱱᱚᱛ ᱨᱮᱭᱟᱜ ᱥᱟᱶᱟᱨ ᱥᱮᱵᱟ ᱠᱮᱱᱫᱨᱚ ᱪᱮᱫ ᱞᱮᱠᱟ ᱥᱩᱵᱤᱫᱟ ᱢᱮᱱᱟᱜᱼᱟ

ᱦᱩᱸ ᱟᱪᱪᱷᱟ ᱛᱟᱦᱚᱞᱮ ᱱᱟᱯᱟᱭ ᱜᱮ ᱥᱩᱵᱤᱫᱟ ᱠᱚᱫᱚ ᱢᱮᱱᱟᱜ ᱠᱟᱫᱟ ᱟᱪᱪᱷᱟ ᱦᱮᱸ ᱟᱪᱪᱷᱟ ᱦᱮᱸ ᱢᱟ ᱛᱟᱦᱚᱞᱮ ᱴᱷᱤᱠᱜᱮᱭᱟ